ᱢᱤᱫᱴᱮᱱ ᱨᱩᱜᱤ ᱡᱚᱠᱷᱚᱱ ᱨᱩᱣᱟᱹᱜᱼᱟᱭ ᱛᱚ ᱩᱱᱤᱫᱚ ᱢᱟᱱᱮ ᱟᱨᱠᱤ ᱮᱢᱵᱩᱞᱮᱱᱥ ᱛᱮ ᱪᱟᱞᱟᱜ ᱫᱚᱨᱠᱟᱨ ᱦᱩᱭᱩᱜ ᱠᱷᱟᱡ ᱫᱷᱚᱨᱮ ᱱᱟᱣ ᱢᱤᱫᱴᱮᱱ ᱵᱟᱹᱲᱤᱡ ᱮᱢᱵᱩᱞᱮᱱᱥ ᱦᱮᱡ ᱟᱠᱟᱱᱟ ᱛᱚ ᱚᱱᱟ ᱵᱟᱹᱲᱤᱡ ᱮᱢᱵᱩᱞᱮᱱᱥ ᱨᱮ ᱠᱳᱱᱳ ᱢᱟᱱᱮ ᱥᱩᱡᱳᱜᱽ ᱥᱩᱵᱤᱫᱟ ᱠᱚ ᱵᱟᱹᱱᱩᱜᱼᱟ ᱟᱨᱠᱤ ᱥᱤᱴ ᱦᱚᱸ ᱨᱟᱹᱯᱩᱫ ᱟᱨᱠᱤ ᱰᱟᱭᱵᱟᱨ ᱦᱚᱸ ᱧᱩ ᱵᱩᱞ ᱜᱮᱭᱟᱭ ᱛᱚ ᱩᱱᱤ ᱨᱩᱜᱤ ᱟᱨᱠᱤ ᱥᱤᱨᱭᱟᱥ ᱜᱮᱭᱟᱭ ᱛᱟᱦᱚᱞᱮ ᱠᱷᱟᱱ ᱫᱚ ᱚᱱᱟ ᱵᱟᱹᱲᱤᱡ ᱮᱢᱵᱩᱞᱮᱱᱥ ᱛᱮᱫᱚ ᱩᱱᱤ ᱫᱚ ᱪᱟᱞᱟᱜ ᱫᱚ ᱢᱟᱱᱮ ᱚᱥᱚᱢᱵᱷᱚᱵ ᱜᱮᱭᱟ ᱟᱨᱠᱤ ᱛᱚ ᱚᱱᱟ ᱞᱟᱹᱜᱤᱫ ᱛᱮ ᱩᱱᱤᱫᱚ ᱢᱟᱱᱮ ᱡᱩᱫᱤ ᱮᱵᱟᱨ ᱩᱱᱤ ᱰᱟᱭᱵᱟᱨ ᱦᱚᱸ ᱢᱟᱱᱮ ᱵᱩᱞᱮ ᱛᱟᱦᱮᱱ ᱠᱷᱟᱡ ᱥᱮ ᱮᱢᱵᱩᱞᱮᱱᱥ ᱦᱚᱸ ᱵᱟᱹᱲᱤᱡ ᱜᱮ ᱛᱟᱦᱮᱱᱟ ᱥᱤᱴ ᱠᱚ ᱢᱚᱡᱽ ᱵᱟᱝ ᱛᱟᱦᱮᱱᱟ ᱛᱚ ᱩᱱᱤ ᱨᱩᱜᱤ ᱡᱚᱠᱷᱚᱱ ᱥᱤᱨᱤᱭᱟᱥᱮ ᱛᱪᱟᱦᱮᱱ ᱠᱷᱟᱡ ᱛᱟᱞᱦᱮ ᱚᱱᱟ ᱮᱢᱵᱩᱞᱮᱱᱥ ᱨᱮ ᱪᱟᱞᱟᱜ ᱥᱚᱢᱚᱭ ᱰᱟᱦᱟᱨ ᱨᱮ ᱩᱱᱤᱭᱟᱜ ᱯᱨᱚᱵᱞᱮᱢ ᱵᱟ ᱠᱷᱚᱛᱤ ᱦᱩᱭ ᱫᱟᱲᱮᱭᱟᱛᱟᱭᱟ ᱚᱱᱟ ᱞᱟᱹᱜᱤᱫ ᱛᱮ ᱵᱟᱹᱲᱤᱡ ᱮᱢᱵᱩᱞᱮᱱᱥ ᱵᱚᱞᱚ ᱞᱮᱱᱠᱷᱟᱡ ᱫᱚ ᱟᱹᱛᱳ ᱨᱮ ᱟᱨᱠᱤ ᱚᱱᱟ ᱫᱚ ᱢᱟᱱᱮ ᱢᱚᱡᱽ ᱫᱚ ᱵᱟᱝ ᱦᱩᱭᱩᱜᱼᱟ ᱫᱷᱚᱨᱮ ᱱᱟᱣ ᱢᱚᱡᱽ ᱮᱢᱵᱩᱞᱮᱱᱥ ᱛᱟᱦᱮᱸᱞᱮᱱ ᱠᱷᱟᱡ ᱡᱷᱚᱛᱚ ᱵᱮᱵᱚᱥᱛᱟ ᱠᱚᱨᱟᱣ ᱛᱟᱦᱮᱸᱞᱮᱱᱠᱷᱟᱡ ᱜᱮ ᱟᱨᱠᱤ ᱢᱚᱡᱽ